ᱵᱟᱦᱟ ᱜᱟᱲ ᱠᱷᱚᱱᱟᱜ ᱤᱧ ᱢᱮᱱᱮᱫᱼᱟ ᱤᱧᱫᱚ ᱵᱟᱹᱛᱤᱢᱟᱧ ᱟᱫᱮᱨ ᱟᱠᱟᱫ ᱜᱮᱭᱟ ᱛᱳ ᱠᱚᱢᱟ ᱵᱟᱠᱚ ᱦᱤᱡᱩᱜ ᱠᱟᱱ ᱫᱚ ᱪᱮᱫ ᱞᱟᱹᱜᱤᱫ ᱵᱟᱠᱚ ᱦᱤᱡᱩᱜ ᱠᱟᱱᱟ ᱦᱤᱡᱩᱜ ᱢᱟ ᱠᱚ ᱪᱮᱠᱟᱛᱮ ᱵᱟᱨᱼᱯᱮ ᱢᱟᱹᱦᱤᱱᱟᱹ ᱵᱟᱠᱚ ᱦᱮᱡ ᱟᱠᱟᱱᱟ ᱟᱨ ᱢᱤᱫ ᱫᱷᱟᱣᱨᱮ ᱡᱩᱫᱤ ᱠᱚ ᱟᱹᱧᱟ ᱮᱱᱠᱷᱟᱱ ᱰᱷᱮᱨ ᱩᱰᱩᱠᱚᱜᱼᱟ ᱰᱷᱮᱨ ᱩᱰᱩᱠᱚᱜᱼᱟ ᱵᱟᱹᱧ ᱮᱢ ᱫᱟᱲᱮᱭᱟᱜᱼᱟ ᱤᱧ ᱢᱟ ᱨᱮᱸᱜᱮᱡ ᱦᱚᱲ ᱠᱟᱹᱱᱟᱹᱧ ᱛᱳᱻ ᱰᱷᱮᱨ ᱜᱮ ᱡᱩᱫᱤ ᱚᱰᱚᱠᱚᱜᱼᱟ ᱮᱱ ᱠᱷᱟᱡ ᱫᱚᱧ ᱢᱩᱥᱠᱤᱞᱚᱜᱼᱟ ᱪᱮ ᱟᱫᱚ ᱚᱱᱟᱛᱮ ᱤᱧ ᱢᱮᱱᱮᱫᱼᱟ ᱵᱷᱮᱡᱟ ᱠᱟᱠᱚ ᱠᱷᱟᱱ ᱯᱮ ᱦᱩᱱᱟᱹᱝ ᱟᱹᱰᱤ ᱱᱟᱯᱟᱭ ᱠᱟᱛᱷᱟ ᱠᱟᱱᱟ ᱵᱷᱮᱡᱟ ᱠᱚᱣᱟ ᱯᱮ ᱛᱤᱥ ᱢᱮᱭᱟᱝ ᱟᱪᱪᱷᱟ ᱴᱷᱤᱠ ᱜᱮᱭᱟ ᱢᱮᱭᱟᱝ ᱛᱚᱵᱮ ᱤᱧ ᱚᱲᱟᱜ ᱨᱮᱜᱮᱧ ᱛᱟᱦᱮᱱ ᱠᱟᱱᱟ ᱢᱮᱭᱟᱝ ᱛᱚᱵᱮ ᱵᱷᱮᱡᱟ ᱠᱟᱠᱚ ᱯᱮ ᱱᱟᱦᱟᱜ ᱤᱱᱟᱹ ᱫᱚᱭ ᱤᱫᱤᱭᱟᱭ